ᱦᱮᱞᱳ ᱦᱮᱸ ᱦᱮᱸ ᱦᱮᱸ ᱦᱮᱸ ᱦᱮᱸ ᱞᱩᱠᱲᱤ ᱯᱤᱲ ᱞᱩᱠᱲᱤ ᱯᱤᱲ ᱦᱮᱸ ᱢᱟᱞᱫᱟ ᱡᱮᱞᱟ ᱜᱟᱡᱚᱞ ᱵᱞᱚᱠ ᱦᱮᱸ ᱞᱩᱠᱲᱤ ᱯᱤᱲ ᱟᱪᱪᱷᱟ ᱪᱷᱟ ᱪᱷᱟ

ᱟᱪᱪᱷᱟ ᱦᱮᱸ ᱤᱧ ᱫᱚ ᱱᱟᱯᱟᱭ ᱜᱮ ᱟᱞᱮ ᱦᱚᱸ ᱯᱚᱨᱤᱵᱟᱨ ᱫᱚ ᱱᱟᱯᱟᱭ ᱜᱮ ᱟᱢ ᱫᱚ ᱱᱟᱦᱟᱜ ᱚᱠᱟ ᱠᱷᱚᱱ ᱪᱚᱢ ᱨᱚᱲᱮᱫ ᱠᱟᱱ ᱫᱚᱦᱟᱜ ᱚ ᱦᱚᱸ ᱟᱪᱪᱷᱟ ᱱᱟᱯᱟᱭ ᱜᱮ ᱟ ᱱᱚᱸᱰᱮ ᱫᱚ ᱱᱚᱸᱰᱮ ᱫᱚ ᱢᱟᱞᱫᱟ ᱡᱮᱞᱟ ᱫᱚ ᱠᱚᱭᱮᱠᱴᱤ ᱦᱟᱹᱴᱤᱧ ᱛᱮ ᱢᱮᱱᱟᱜᱼᱟ ᱡᱮᱢᱚᱱ ᱜᱚᱨᱤᱵᱽ ᱮᱞᱟᱠᱟ ᱜᱚᱨᱤᱵᱽ ᱮᱞᱟᱠᱟ ᱨᱮᱫᱚ ᱢᱟᱱᱮ ᱜᱟᱡᱚᱞ ᱦᱚᱵᱤᱵᱽᱯᱩᱨ ᱵᱟᱵᱚᱱᱜᱳᱞᱟ ᱳᱞᱰ ᱢᱟᱞᱫᱟ ᱱᱚᱣᱟ ᱫᱚ ᱦᱩᱭᱩᱜᱚᱜ ᱠᱟᱱᱟ ᱱᱚᱣᱟ ᱫᱚ ᱦᱚᱲ ᱮᱞᱟᱠᱟ ᱠᱟᱱᱟ ᱟᱨ ᱠᱤᱪᱷᱩ ᱢᱮᱱᱟᱜᱼᱟ ᱦᱚᱨᱤᱥᱪᱚᱱᱫᱨᱚᱯᱩᱨ ᱚᱱᱟ ᱵᱤᱦᱟᱹᱲᱟ ᱮᱞᱟᱠᱟ ᱚᱱᱛᱮ ᱨᱮ ᱠᱤᱪᱷᱩ ᱟᱨᱠᱤ ᱦᱚᱲ ᱦᱮᱱᱟᱜ ᱠᱚᱣᱟ ᱟᱨ ᱵᱟᱹᱠᱤ ᱱᱩᱠᱩ ᱛᱩᱲᱩᱠ ᱠᱚᱜᱮ ᱦᱮᱱᱟᱜ ᱠᱚᱣᱟ ᱦᱟᱸᱜ ᱟᱨ ᱮᱴᱟᱜ ᱩᱱᱠᱩ ᱟᱹᱰᱤ ᱟᱹᱰᱤ ᱱᱟᱡᱮᱦᱟᱞ ᱟᱹᱰᱤ ᱱᱟᱡᱮᱦᱟᱞ ᱮᱠᱫᱚᱢ ᱦᱚᱲ ᱦᱚᱯᱚᱱ ᱠᱚᱣᱟᱜ ᱫᱚᱥᱟ ᱮᱠᱫᱚᱢ ᱜᱟᱹᱭᱩᱨ ᱛᱟᱹᱯᱩᱨ ᱮᱠᱫᱚᱢ ᱥᱚᱡᱟᱭ ᱢᱟᱱᱮ ᱢᱟᱱᱮ ᱟᱹᱰᱤ ᱠᱩᱨᱩᱱ ᱫᱚᱥᱟ ᱢᱟᱱᱮ ᱠᱟᱹᱢᱤ ᱠᱟᱹᱥᱢᱤ ᱠᱚ ᱵᱟᱹᱱᱩᱜᱼᱟ ᱱᱚᱸᱰᱮ ᱮᱠᱥᱚ ᱫᱤᱱ ᱨᱮᱭᱟᱜ ᱠᱟᱹᱢᱤ ᱦᱚᱸ ᱵᱟᱹᱱᱩᱜᱼᱟ ᱦᱮᱸ ᱱᱚᱛᱮ ᱟᱨᱦᱚᱸ ᱦᱟᱱᱟ ᱱᱟᱣᱟ ᱫᱤᱥᱟᱹᱢ ᱨᱮ ᱟᱹᱛᱩ ᱨᱮ ᱡᱮᱠᱚ ᱱᱚᱸᱰᱮ ᱠᱚ ᱠᱟᱹᱢᱤ ᱠᱟᱹᱥᱱᱤ ᱠᱟᱛᱮᱫ ᱠᱚ ᱟᱹᱥᱩᱞᱚᱜᱼᱟ ᱚᱱᱠᱟ ᱦᱚᱸ ᱵᱟᱹᱱᱩᱜᱼᱟ ᱥᱚᱡᱟ ᱱᱩᱠᱩ ᱢᱟᱱᱮ ᱚᱱᱮᱠ ᱛᱮᱜᱮ ᱮᱠᱫᱚᱢ ᱵᱟᱨᱦᱮ ᱫᱤᱥᱟᱹᱢ ᱥᱮᱫ ᱠᱟᱹᱢᱤ ᱠᱚ ᱪᱟᱞᱟᱜ ᱠᱟᱱᱟ ᱠᱚ ᱪᱟᱥ ᱟᱵᱟᱫᱽ ᱠᱚ ᱠᱟᱹᱢᱤᱭᱮᱫ ᱠᱟᱱᱟ ᱠᱚ ᱪᱟᱥ ᱟᱵᱟᱫᱽ ᱚᱱᱠᱟ ᱠᱚ ᱠᱟᱹᱢᱤᱭᱮᱫ ᱠᱟᱱᱟ ᱠᱚ ᱟᱫᱚ ᱪᱟᱥ ᱟᱵᱟᱫᱽ ᱦᱚᱸ ᱚᱱᱮ ᱚᱱᱠᱟ ᱱᱮᱛᱟᱨ ᱫᱚᱠᱚ ᱰᱷᱤᱞᱟᱹᱣ ᱧᱚᱜ ᱤᱫᱤᱭᱟᱠᱟᱫᱟ ᱠᱚ ᱪᱟᱥ ᱟᱵᱟᱫᱽ ᱦᱚᱸ ᱮᱴᱟᱜ ᱠᱚᱴᱷᱮᱱ ᱚᱱᱟ ᱵᱮᱱᱟᱢᱤ ᱡᱩᱜᱤ ᱠᱟᱛᱮᱫ ᱩᱱᱠᱩᱠᱚ ᱟᱹᱠᱷᱟᱨᱤᱧᱮᱫ ᱠᱟᱱᱟ ᱠᱚ ᱚᱱᱠᱟ ᱦᱚᱸ ᱢᱮᱱᱟᱜ ᱠᱚ ᱦᱮᱸ ᱟᱨ ᱱᱚᱛᱮ

ᱟᱨᱦᱚᱸ ᱱᱚᱸᱰᱮ ᱢᱟᱱᱮ ᱟᱨᱦᱚᱸ ᱱᱚᱝᱠᱟ ᱢᱟᱱᱮᱢ ᱧᱮᱞ ᱞᱮᱠᱚ ᱠᱷᱟᱱ ᱢᱟᱛᱚ ᱢᱟᱱᱮ ᱮᱠᱫᱚᱢ ᱵᱤᱥᱮᱥ ᱠᱟᱭᱛᱮ ᱚᱞᱚᱜ ᱥᱮᱫ ᱞᱮᱠᱟ ᱛᱮᱢᱟ ᱟᱹᱰᱤ ᱠᱷᱟᱴᱚ ᱜᱮ ᱡᱟ ᱥᱮᱫᱟᱭ ᱧᱚᱜ ᱠᱚᱠᱚ ᱛᱟᱦᱮᱸ ᱠᱟᱱᱟ ᱠᱚ ᱱᱤᱛᱚᱜ ᱫᱚ ᱚᱞᱚᱜ ᱥᱮᱫ ᱞᱮᱠᱟ ᱛᱮᱫᱚ ᱵᱟᱹᱱᱩᱜ ᱠᱚᱣᱟ ᱚᱱᱠᱟ ᱦᱮᱸ ᱟᱨ ᱱᱚᱠᱨᱤ ᱵᱟᱹᱠᱨᱤᱭᱟᱱ ᱦᱚᱲ ᱫᱚ ᱥᱮᱫᱟᱭ ᱦᱚᱲ ᱡᱟ ᱠᱚ ᱛᱟᱦᱮᱸ ᱠᱟᱱᱟ ᱤᱱᱟᱹᱜ ᱤᱱᱠᱟᱹ ᱜᱮ ᱟᱨ ᱱᱤᱛ ᱠᱟᱛᱮ ᱱᱚᱠᱨᱤ ᱪᱟᱹᱠᱨᱤ ᱠᱚᱢᱟ ᱵᱟᱠᱚ ᱧᱟᱢᱮᱫ ᱠᱟᱱᱟ ᱠᱚ ᱱᱩᱠᱩ ᱦᱚᱸ ᱱᱩᱠᱩ ᱠᱤᱪᱷᱩ ᱜᱟᱱ ᱠᱚ ᱚᱞᱚᱜ ᱯᱟᱲᱦᱟᱣᱮᱫ ᱚᱠᱚᱭ ᱵᱤ ᱮ ᱠᱚᱠᱚ ᱯᱟᱥ ᱵᱟᱲᱟᱣᱟᱠᱟᱫᱟ ᱠᱤᱪᱷᱩ ᱠᱤᱪᱷᱩ ᱯᱚᱨᱤᱵᱟᱨ ᱨᱮᱱ ᱵᱷᱟᱹᱜᱤ ᱠᱚᱲᱟ ᱠᱩᱲᱤ ᱠᱚ ᱢᱮᱱᱟᱜ ᱠᱚᱣᱟ ᱱᱚᱠᱩ ᱠᱚᱦᱚᱸ ᱱᱚᱠᱨᱤ ᱪᱟᱹᱠᱨᱤ ᱠᱚ ᱵᱟᱠᱚ ᱧᱟᱢᱮᱫ ᱠᱟᱱᱟ ᱚᱱᱟ ᱜᱷᱩᱥ ᱮᱢᱠᱚ ᱟᱛᱮᱫ ᱵᱚᱞᱮ ᱪᱟᱹᱠᱨᱤ ᱟᱨ ᱪᱮᱫ ᱠᱚ ᱱᱚᱜ ᱱᱚᱝᱠᱟ ᱛᱮ ᱵᱟᱠᱚ ᱫᱟᱲᱮᱭᱟᱜ ᱠᱟᱱᱟ ᱠᱚ ᱠᱚᱢᱯᱤᱴᱤᱥᱮᱱ ᱠᱚᱨᱮ ᱱᱟᱦᱟᱜ ᱡᱩᱜᱽ ᱨᱮᱱ ᱠᱩᱲᱤ ᱠᱚᱲᱟ ᱠᱚ ᱪᱮᱫ ᱠᱚ ᱪᱤᱱᱛᱟᱹ ᱵᱷᱟᱵᱽᱱᱟᱭᱮᱫ ᱠᱟᱱᱟ ᱟᱹᱰᱤ ᱢᱩᱥᱠᱤᱞ ᱜᱮ ᱱᱩᱠᱩ ᱱᱚᱸᱰᱮ ᱢᱟᱞᱫᱟ ᱡᱤᱞᱟᱹ ᱨᱮᱫᱚ ᱡᱟᱦᱟᱸ ᱦᱮᱱᱟᱜ ᱠᱚᱣᱟ ᱟᱫᱚ ᱱᱩᱠᱩ ᱱᱚᱸᱰᱮ ᱫᱚ ᱴᱷᱤᱠ ᱴᱷᱟᱠ ᱢᱚᱛᱚ ᱡᱮ ᱦᱟᱱᱛᱮ ᱟᱡ ᱞᱮᱠᱟᱛᱮ ᱠᱟᱹᱢᱤ ᱠᱟᱹᱥᱱᱤ ᱠᱟᱛᱮᱫ ᱟᱹᱥᱩᱞᱚᱜᱼᱟ ᱥᱮ ᱠᱤᱪᱷᱩ ᱵᱮᱵᱽᱥᱟ ᱞᱟᱭᱤᱱᱮ ᱥᱟᱵᱟ ᱥᱮ ᱠᱤᱪᱷᱩ ᱢᱤᱫ ᱴᱟᱠᱟ ᱠᱷᱚᱱ ᱵᱟᱨ ᱴᱟᱠᱟᱭᱟᱭ ᱚᱱᱠᱟ ᱦᱚᱸ ᱵᱟᱝ ᱦᱮᱸ ᱵᱮᱠᱟᱨ ᱛᱚ ᱵᱮᱠᱟᱨ ᱠᱟᱛᱮᱫ ᱛᱟᱦᱮᱸ ᱠᱟᱛᱮᱫ ᱵᱟᱨᱦᱮ ᱥᱮᱱ ᱜᱮᱠᱚ ᱫᱟᱹᱲᱮᱫ ᱠᱟᱱᱟ ᱠᱚ

ᱮᱠᱫᱚᱢ ᱟᱹᱰᱤ ᱡᱟᱹᱨᱩᱲ ᱟᱹᱰᱤ ᱡᱟᱹᱨᱩᱲ ᱱᱩᱠᱩ ᱠᱚ ᱛᱷᱚᱲᱟ ᱴᱮᱠᱱᱤᱠ ᱞᱟᱹᱜᱤᱫ ᱛᱮ ᱛᱷᱚᱲᱟ ᱜᱟᱱ ᱚᱱᱟ ᱪᱟᱥ ᱥᱮᱫ ᱪᱟᱞᱟᱣ ᱞᱮᱱᱠᱷᱟᱱ ᱵᱷᱟᱹᱜᱤ ᱦᱩᱭᱠᱚᱜᱼᱟ ᱟᱨᱠᱤ ᱡᱚᱦᱟᱨ ᱜᱮ